ᱦᱮᱞᱳ ᱦᱮᱞᱳ ᱟᱵᱚ ᱥᱟᱱᱛᱟᱞ ᱦᱚᱯᱚᱱ ᱟᱵᱚ ᱚ ᱮᱱᱮᱡ ᱥᱮᱨᱮᱧ ᱨᱮᱫᱚ ᱛᱩᱢᱫᱟᱜ ᱴᱟᱢᱟᱠ ᱛᱤᱨᱭᱳ ᱵᱟᱱᱟᱢ ᱪᱚᱲ ᱪᱚᱲᱤ

ᱟᱨ ᱠᱚᱨᱛᱟᱞ ᱤᱱᱟᱹ ᱠᱚ ᱫᱟᱸᱥᱟᱭ ᱮᱱᱮᱡ ᱠᱚᱨᱮᱱ ᱥᱟᱡᱟᱣ ᱥᱟᱡᱟᱣ ᱞᱮᱠᱟ ᱛᱮᱫᱚ ᱢᱟᱨᱟᱜ ᱢᱟᱨᱟᱜ ᱯᱤᱧᱪᱟᱹᱨ ᱵᱚᱱ ᱞᱟᱜᱟᱣᱟ ᱟᱨ ᱪᱟᱣᱟᱨ ᱛᱟᱦᱮᱱᱟ ᱚᱱᱟᱦᱚᱸ ᱮᱱᱮᱡ ᱨᱮᱱᱟᱝ ᱦᱮᱸ ᱥᱟᱯᱲᱟᱣ ᱨᱮᱱᱟᱝ ᱤᱭᱟᱹ ᱠᱟᱱ ᱜᱮᱭᱟ ᱫᱟᱸᱥᱟᱭ ᱮᱱᱮᱡ ᱵᱚᱱ ᱞᱟᱜᱟᱣ ᱠᱟᱜᱼᱟ ᱫᱟᱸᱥᱟᱭ ᱮᱱᱮᱡ ᱫᱚ ᱢᱟᱨᱟᱜ ᱯᱤᱧᱪᱟᱹᱨ ᱵᱚᱱ ᱞᱟᱜᱟᱣᱟ ᱠᱚᱨᱛᱟᱞ ᱠᱚ ᱛᱟᱦᱮᱱᱟ ᱛᱩᱢᱫᱟᱜ ᱴᱟᱢᱟᱠ ᱛᱟᱦᱮᱱᱟ ᱟᱨ ᱵᱟᱱᱟᱢ ᱛᱤᱨᱭᱚ ᱟᱨ ᱵᱷᱩᱣᱟᱹᱝ ᱡᱟᱦᱟᱸ ᱤᱭᱟᱹ ᱛᱮᱠᱚ ᱨᱩᱭ ᱫᱚ ᱵᱷᱩᱣᱟᱹᱝ ᱛᱟᱦᱮᱱᱟ ᱟᱨ ᱚᱱᱠᱟ ᱤᱱᱟᱹ ᱠᱚᱜᱮ ᱦᱮᱸ ᱤᱱᱟᱹ ᱠᱚᱜᱮ ᱛᱩᱢᱫᱟᱜ ᱴᱟᱢᱟᱠ ᱛᱟᱦᱮᱱᱟ ᱟᱨ ᱠᱚᱨᱛᱟᱞ ᱛᱟᱦᱮᱱᱟ ᱵᱷᱩᱣᱟᱹᱝ ᱛᱟᱦᱮᱱᱟ ᱛᱤᱨᱭᱳ ᱵᱟᱱᱟᱢ ᱟᱨ ᱟᱨ ᱤᱱᱟᱹ ᱠᱚᱜᱮ